ᱤᱧ ᱠᱩᱥᱤᱛᱮ ᱥᱟᱱᱛᱟᱲᱤ ᱚᱱᱚᱞᱤᱭᱟᱹᱣᱟᱜ ᱧᱩᱛᱩᱢ ᱫᱚ ᱦᱩᱭᱩᱜ ᱠᱟᱱᱟ ᱯᱚᱱᱰᱤᱛ ᱨᱟᱹᱜᱷᱩᱱᱟᱛᱷ ᱢᱩᱨᱢᱩ ᱥᱟᱹᱫᱷᱩ ᱨᱟᱢᱪᱟᱸᱫᱽ ᱢᱩᱨᱢᱩ ᱤᱧ ᱱᱩᱝᱠᱩ ᱚᱱᱚᱞᱤᱭᱟᱹᱧ ᱠᱩᱥᱤᱭᱟᱠᱚᱣᱟ ᱪᱮᱫᱟᱜ ᱥᱮ ᱥᱟᱶᱦᱮᱫ ᱦᱟᱨᱟ ᱨᱟᱠᱟᱵ ᱨᱮ ᱟᱹᱰᱤ ᱵᱟᱹᱲᱛᱤ ᱜᱮ ᱮᱱᱮᱢ ᱢᱮᱱᱟᱜ ᱟᱠᱟᱫ ᱛᱟᱠᱚᱣᱟ ᱯᱚᱱᱰᱤᱛ ᱨᱟᱹᱜᱷᱩᱱᱟᱛᱷ ᱢᱩᱨᱢᱩ ᱜᱚᱢᱠᱮ ᱫᱚ ᱥᱟᱶᱦᱮᱫ ᱦᱟᱨᱟ ᱨᱟᱠᱟᱵ ᱨᱮ ᱟᱹᱰᱤ ᱵᱟᱹᱲᱛᱤ ᱮᱱᱮᱢ ᱢᱮᱱᱟᱜ ᱟᱠᱟᱫ ᱛᱟᱭᱟ ᱢᱮᱱ ᱫᱚ ᱱᱩᱭ ᱜᱚᱢᱠᱮ ᱜᱮ ᱯᱩᱭᱞᱩ ᱚᱞ ᱪᱤᱠᱤ ᱞᱤᱯᱤ ᱫᱚᱭ ᱛᱮᱭᱟᱨ ᱞᱮᱫᱟ ᱱᱩᱭ ᱜᱟᱢᱠᱮᱭᱟᱜ ᱚᱞ ᱠᱤᱪᱷᱩ ᱜᱟᱱ ᱯᱩᱛᱷᱤ ᱨᱮᱱᱟᱜ ᱧᱩᱛᱩᱢ ᱫᱚ ᱦᱩᱭᱩᱜ ᱠᱟᱱᱟ ᱦᱚᱲ ᱥᱮᱨᱮᱧ ᱵᱤᱫᱩ ᱪᱟᱸᱫᱟᱱ ᱮᱢᱟᱱ ᱮᱢᱟᱱ ᱥᱟᱹᱫᱷᱩ ᱨᱟᱢᱪᱟᱸᱫᱽ ᱜᱚᱢᱠᱮᱭᱟᱜ ᱦᱚᱸ ᱥᱟᱶᱦᱮᱫ ᱦᱟᱨᱟ ᱨᱟᱠᱟᱵ ᱨᱮ ᱟᱹᱰᱤ ᱫᱟᱢᱟᱱ ᱴᱷᱟᱶᱮ ᱦᱟᱢᱮᱴ ᱟᱠᱟᱫᱟ ᱱᱩᱭ ᱜᱚᱢᱠᱮᱭᱟᱜ ᱠᱤᱪᱷᱩ ᱜᱟᱱ ᱯᱩᱛᱷᱤ ᱨᱮᱭᱟᱜ ᱨᱮᱭᱟᱜ ᱧᱩᱛᱩᱢ ᱠᱚᱫᱚ ᱦᱩᱭᱩᱜ ᱠᱟᱱᱟ ᱤᱥᱨᱚᱲ ᱥᱚᱝᱥᱟᱨ ᱯᱷᱮᱫ ᱞᱤᱴᱟᱹ ᱜᱚᱰᱮᱛ ᱮᱢᱟᱱ ᱮᱢᱟᱱ